ᱦᱮᱸ ᱢᱟᱨᱟᱝ ᱵᱮᱴᱟ ᱤᱧ ᱚᱱᱟ ᱤᱧᱟᱹᱜ ᱟᱫᱷᱟᱨ ᱠᱟᱨᱰ ᱢᱟᱧ ᱟᱫ ᱟᱠᱟᱜᱼᱟ ᱟᱫᱚ ᱱᱤᱛᱚᱝ ᱱᱟᱦᱟᱸᱜ ᱞᱟᱹᱠᱛᱤᱜ ᱠᱟᱱᱟ ᱰᱤᱡᱤᱴᱟᱞ ᱡᱮᱨᱚᱠᱥ ᱠᱚᱯᱤ ᱚᱱᱟ ᱨᱮᱱᱟᱜ ᱢᱮᱱᱠᱷᱟᱱ ᱫᱚᱨᱠᱟᱨᱚᱜ ᱠᱟᱱᱟ ᱚᱱᱟ ᱦᱳᱭ ᱟᱫᱚ ᱚᱱᱟ ᱪᱮᱫ ᱞᱮᱠᱟᱨᱮ ᱠᱷᱟᱱ ᱚᱱᱟᱧ ᱧᱟᱢ ᱨᱩᱣᱟᱹᱲᱟ ᱜᱟᱱᱚᱜᱼᱟ ᱪᱮᱫ ᱞᱮᱠᱟᱨᱮ ᱚᱱᱟ ᱦᱳᱭ ᱦᱮᱸ ᱢᱟ ᱚᱱᱟ ᱪᱮᱫ ᱪᱤᱠᱟᱹ ᱞᱮᱠᱷᱟᱱ ᱫᱚ ᱚᱱᱟ ᱟᱫᱷᱟᱨ ᱠᱟᱨᱰ ᱨᱮ ᱚᱨᱤᱡᱤᱱᱟᱞ ᱧᱟᱢ ᱨᱩᱣᱟᱹᱲᱟᱹᱧ

ᱦᱳᱭᱛᱚ ᱚᱱᱟᱜᱮ ᱚᱠᱟ ᱨᱮᱪᱚᱧ ᱫᱚᱦᱚ ᱟᱫ ᱠᱮᱜᱼᱟ ᱦᱳᱭ ᱟᱫᱚ ᱚᱱᱟᱜᱮ ᱢᱟᱥᱮ ᱚᱠᱟ ᱪᱮᱫ ᱤᱧ ᱪᱤᱠᱟᱹᱭᱟ ᱮᱱᱠᱷᱟᱱ ᱚᱱᱟᱧ ᱧᱟᱢ ᱫᱟᱲᱮᱭᱟᱜᱼᱟ

ᱦᱮᱸ ᱦᱮᱸ ᱦᱮᱸ ᱵᱮᱴᱟ ᱦᱮᱸ ᱴᱷᱤ ᱜᱮᱭᱟ ᱢᱟ ᱛᱚᱵᱮ